ᱟᱞᱮ ᱟᱛᱳᱨᱮ ᱛᱤᱨᱤᱥᱟ ᱡᱩᱱ ᱨᱮ ᱫᱟᱹᱲ ᱠᱷᱮᱞᱳᱰ ᱦᱩᱭ ᱞᱮᱱᱟ ᱩᱱ ᱚᱠᱛᱚ ᱤᱧ ᱧᱮᱧᱮᱞᱤᱭᱟᱹ ᱞᱮᱠᱟ ᱠᱚ ᱫᱚᱦᱚ ᱞᱤᱫᱤᱧᱟ ᱮᱢᱚᱱ ᱯᱚᱨᱤᱥᱛᱷᱤᱛᱤ ᱦᱩᱭᱱᱟ ᱵᱟᱨᱭᱟ ᱠᱩᱲᱤ ᱜᱤᱫᱽᱨᱟᱹ ᱢᱤᱫ ᱥᱚᱝᱜᱮ ᱛᱮ ᱚᱱᱟ ᱫᱟᱜᱽ ᱠᱤᱱ ᱞᱮᱵᱮᱫ ᱠᱮᱫᱟ ᱟᱨ ᱩᱱᱤ ᱫᱚᱭ ᱢᱮᱱᱫᱟ ᱢᱤᱫ ᱚᱲ ᱫᱚᱭ ᱢᱮᱱᱫᱟ ᱤᱧᱤᱧ ᱯᱳᱭᱞᱳᱧ ᱦᱟᱢᱮᱴ ᱠᱟᱫᱟ ᱩᱱᱤᱴᱟᱜ ᱦᱚᱭ ᱢᱮᱱᱫᱟ ᱤᱧ ᱯᱳᱭᱞᱳᱧ ᱦᱟᱢᱮᱴ ᱠᱟᱫᱟ ᱚᱱᱟ ᱵᱷᱤᱛᱨᱤ ᱨᱮ ᱤᱧ ᱫᱩᱧ ᱥᱚᱞᱦᱮ ᱜᱳᱴᱟ ᱠᱮᱫᱟ ᱡᱮ ᱵᱟᱝ ᱚᱠᱭᱴᱟᱜ ᱵᱚᱰᱤ ᱞᱟᱦᱟᱣ ᱠᱟᱱᱟ ᱩᱱᱤᱜᱮ ᱯᱳᱭᱞᱳ ᱫᱚᱭ ᱦᱟᱢᱮᱴ ᱠᱟᱫᱟ